ᱟᱞᱮᱭᱟᱜ ᱴᱚᱴᱷᱟ ᱨᱮ ᱦᱚᱭ ᱫᱟᱜ ᱵᱟᱹᱨᱰᱩ ᱟᱹᱰᱤ ᱛᱮᱫ ᱟᱨᱡᱟᱣ ᱟᱠᱟᱱᱟ ᱟᱨ ᱫᱩᱨᱤᱵ ᱪᱮᱛᱟᱱ ᱨᱮ ᱮᱸᱥᱮᱨ ᱟᱹᱰᱤ ᱛᱮᱫ ᱜᱮ ᱯᱟᱲᱟᱣ ᱟᱠᱟᱱᱟ ᱟᱨ ᱱᱚᱣᱟ ᱞᱟᱹᱜᱤᱫ ᱵᱮᱵᱚᱥᱛᱷᱟ ᱫᱚ ᱱᱚᱝᱠᱟ ᱠᱟᱱᱟ ᱡᱮ ᱚᱲᱟᱜ ᱨᱮᱜᱮ ᱵᱚᱱ ᱛᱟᱦᱮᱱᱟ ᱵᱟᱭᱨᱮ ᱥᱮᱫ ᱵᱟᱵᱚᱱ ᱪᱟᱞᱟᱜᱼᱟ ᱱᱚᱣᱟ ᱦᱚᱭ ᱫᱟᱜ ᱨᱩᱠᱷᱤᱭᱟᱹ ᱞᱟᱹᱜᱤᱫ ᱛᱮ ᱚᱲᱟᱜ ᱨᱮᱵᱚᱱ ᱛᱟᱦᱮᱱᱟ ᱫᱟᱨᱮ ᱵᱩᱴᱟᱹ ᱵᱟᱵᱚᱱ ᱪᱟᱞᱟᱜᱼᱟ ᱟᱨ ᱴᱟᱴᱠᱟ ᱴᱟᱺᱰᱤ ᱠᱚᱨᱮ ᱵᱟᱵᱚᱱ ᱛᱟᱦᱮᱱᱟ ᱱᱚᱝᱠᱟ ᱞᱮᱠᱟᱛᱮ ᱟᱵᱚᱣᱟᱜ ᱨᱩᱠᱷᱤᱭᱟᱹ ᱦᱩᱭᱩᱜᱼᱟ ᱟᱵᱚᱣᱟᱜ ᱴᱚᱴᱷᱟ ᱨᱮ ᱟᱹᱰᱤ ᱛᱮᱫ ᱜᱮ ᱦᱩᱭᱩᱜ ᱠᱟᱱᱟ ᱟᱨ ᱯᱩᱠᱷᱨᱤ ᱠᱚ ᱦᱚᱸ ᱯᱮᱨᱮᱡᱚᱜᱼᱟ ᱫᱟᱜ ᱦᱮᱡ ᱞᱮᱱᱠᱷᱟᱡ ᱟᱨ ᱫᱟᱜ ᱠᱷᱚᱡ ᱟᱵᱚ ᱨᱩᱠᱷᱤᱭᱟᱹᱜ ᱞᱟᱹᱜᱤᱫ ᱛᱮ ᱟᱵᱚ ᱱᱚᱣᱟ ᱵᱚᱱ ᱵᱮᱵᱚᱥᱛᱷᱟ ᱫᱟᱲᱮᱭᱟᱜᱼᱟ ᱡᱮᱢᱚᱱ ᱡᱟᱦᱟᱸᱭ ᱫᱚ ᱴᱟᱺᱰᱤ ᱨᱮ ᱢᱮᱱᱟᱭᱟ ᱴᱟᱺᱰᱤ ᱨᱮ ᱛᱟᱦᱮᱱ ᱠᱷᱟᱡ ᱛᱨᱯᱚᱞ ᱠᱚ ᱞᱟᱜᱟᱣ ᱠᱟᱛᱮ ᱛᱟᱺᱵᱩ ᱵᱮᱱᱟᱣ ᱟᱛᱮ ᱟᱵᱚ ᱱᱤᱡᱮ ᱛᱮᱵᱚᱱ ᱨᱩᱠᱷᱤᱭᱟᱹ ᱫᱟᱲᱮᱭᱟᱜᱼᱟ ᱟᱵᱚᱣᱟᱜ ᱦᱚᱲᱢᱚ ᱠᱚ ᱱᱚᱣᱟ ᱨᱮᱭᱟᱜ ᱮᱸᱥᱮᱨ ᱟᱹᱰᱤ ᱛᱮᱫ ᱜᱮ ᱯᱟᱲᱟᱜ ᱠᱟᱱᱟ